ᱦᱮᱸ ᱚᱱᱠᱟᱱ ᱦᱮᱣᱟ ᱥᱮ ᱚᱱᱠᱟᱱ ᱟᱭᱢᱟ ᱡᱤᱱᱤᱥ ᱦᱮᱱᱟᱜᱼᱟ ᱡᱟᱦᱟᱸᱫᱚ ᱟᱵᱚᱫᱚ ᱵᱚᱸᱜᱟ ᱵᱩᱨᱩ ᱥᱚᱢᱚᱭ ᱜᱮᱵᱚᱱ ᱵᱮᱵᱚᱦᱟᱨᱟ ᱡᱮᱢᱚᱱ ᱞᱚᱴᱟ ᱦᱟᱴᱟᱜ ᱠᱟᱥᱟᱛᱷᱟᱨᱤ ᱜᱩᱨᱤᱡ ᱥᱮᱞᱚᱠᱟ ᱥᱤᱸᱫᱩᱨ ᱮᱢᱟᱱᱛᱮᱫ ᱠᱚ ᱟᱨᱦᱚᱸ ᱡᱟᱥᱛᱤᱠᱟᱭᱛᱮ ᱟᱫᱚᱣᱟ ᱪᱟᱣᱞᱮ ᱟᱨ ᱵᱟᱝᱠᱷᱟᱱ ᱟᱫᱚᱣᱟ ᱦᱩᱲᱩ ᱟᱵᱟᱨ ᱵᱤᱥᱮᱥ ᱫᱷᱚᱨᱚᱱ ᱨᱮᱱᱟᱝ ᱵᱟᱦᱟ ᱪᱮᱫᱞᱮᱠᱟ ᱥᱟᱨᱡᱚᱢ ᱵᱟᱦᱟ ᱟᱨ ᱵᱟᱝᱠᱷᱟᱱ ᱢᱩᱨᱩᱫ ᱵᱟᱦᱟ ᱵᱟᱠᱷᱟᱱ ᱱᱤᱢ ᱵᱟᱦᱟ ᱟᱨ ᱥᱟᱠᱟᱢ ᱥᱟᱨᱡᱚᱢ ᱥᱟᱠᱟᱢ ᱵᱚᱸᱜᱟ ᱵᱩᱨᱩᱨᱮ ᱟᱹᱰᱤᱜᱮ ᱫᱚᱨᱠᱟᱨᱟᱱᱟᱝ ᱡᱤᱱᱤᱥ ᱠᱟᱱᱟ